ᱤᱧ ᱫᱚ ᱡᱟᱦᱟᱱ ᱯᱚᱨᱚᱵᱽ ᱨᱮ ᱟᱞᱯᱚᱱᱟ ᱟᱠᱟᱣ ᱟᱠᱟᱫᱟ ᱟᱞᱯᱚᱱᱟ ᱫᱚ ᱦᱩᱭᱩᱜ ᱠᱟᱱᱟ ᱫᱟᱜ ᱟᱨ ᱦᱚᱞᱚᱝ ᱞᱮᱣᱦᱟ ᱠᱟᱛᱮᱫ ᱨᱟᱪᱟ ᱫᱩᱣᱟᱹᱨ ᱨᱮ ᱛᱩᱞᱥᱤ ᱛᱷᱟᱱ ᱨᱮ ᱱᱚᱠᱥᱟ ᱵᱮᱱᱟᱣ ᱚᱱᱟ ᱫᱚᱠᱩ ᱢᱮᱱᱟ ᱟᱞᱯᱚᱱᱟ ᱦᱮᱸ ᱟᱞᱯᱚᱱᱟ ᱫᱚ ᱯᱩᱡᱟᱹ ᱥᱮ ᱡᱟᱦᱟᱱᱟᱜ ᱯᱚᱨᱚᱵᱽ ᱨᱮᱠᱩ ᱵᱮᱱᱟᱣᱟ ᱤᱧ ᱚᱱᱟᱧ ᱵᱮᱱᱟᱣ ᱫᱟᱲᱮᱭᱟᱜᱼᱟ ᱡᱟᱦᱟᱸ ᱨᱮᱜᱤᱧ ᱵᱮᱱᱟᱣ ᱟᱠᱟᱫᱟ ᱡᱟᱦᱟᱸᱭ ᱜᱮᱠᱩ ᱧᱮᱞ ᱟᱠᱟᱫ ᱛᱤᱧ ᱤᱧ ᱜᱚᱜᱚ ᱥᱮ ᱟᱨᱳ ᱡᱟᱦᱟᱸᱭ ᱡᱚᱛᱚᱦᱚᱲ ᱟᱹᱰᱤ ᱟᱴᱠᱩ ᱥᱟᱨᱦᱟᱣ ᱤᱧᱟᱹ ᱚᱱᱟ ᱤᱧ ᱟᱹᱰᱤ ᱢᱚᱡᱽ ᱤᱧ ᱵᱩᱡᱷᱟᱹᱣᱟ ᱟᱜᱟᱢᱤ ᱫᱤᱱᱨᱮ ᱟᱨᱚ ᱢᱚᱡᱽ ᱠᱟᱹᱢᱤ ᱞᱟᱹᱜᱤᱫ ᱛᱮ ᱟᱨᱳ ᱢᱚᱡᱽ ᱡᱟᱛᱮᱧ ᱵᱮᱱᱟᱣ ᱚᱱᱟ ᱞᱟᱹᱜᱤᱫ ᱟᱭᱢᱟ ᱩᱛᱥᱟᱦᱚ ᱤᱧ ᱧᱟᱢᱟ